ᱟᱫᱚ ᱥᱚᱢᱟᱡᱽ ᱨᱮᱭᱟᱜ ᱡᱟᱦᱟᱸᱜᱮ

ᱫᱟᱞ ᱛᱟᱯᱟᱢ ᱥᱮ ᱟᱨᱵᱟᱝ ᱠᱷᱩᱱ ᱠᱷᱟᱨᱟᱵᱤ ᱯᱩᱞᱤᱥ ᱠᱚᱢᱟ ᱟᱞᱮ ᱴᱚᱞᱟᱢᱟ ᱱᱤᱛᱳᱜ ᱫᱷᱟᱹᱨᱤᱡ ᱦᱚᱸ ᱦᱮᱡᱼᱜᱮ ᱵᱟᱠᱚ ᱦᱮᱡ ᱟᱠᱟᱱᱟ ᱟᱞᱮ ᱥᱟᱱᱟᱢ ᱮᱠᱞᱟ ᱛᱮᱜᱮᱞᱮ ᱪᱟᱵᱟ ᱟᱠᱟᱫᱟ ᱛᱚ ᱮᱱ ᱨᱮᱦᱚᱸ ᱜᱮ ᱢᱟᱱᱮ ᱴᱚᱞᱟ ᱯᱟᱲᱟᱨᱮ ᱰᱷᱮᱨᱛᱮᱫ ᱠᱷᱩᱱ ᱠᱷᱟᱨᱟᱵᱤ ᱢᱟᱱᱮ ᱢᱟᱰᱟᱨ ᱜᱮ ᱦᱩᱭᱮᱱᱟ ᱛᱚ ᱤᱱᱵᱮᱨ ᱫᱚ ᱢᱟᱺᱡᱷᱤ ᱵᱟᱵᱟ ᱴᱷᱮᱱ ᱯᱟᱨᱢᱤᱥᱚᱱ ᱢᱟᱺᱡᱷᱤ ᱵᱟᱵᱟ ᱴᱷᱮᱱ ᱡᱟᱣᱨᱟ ᱵᱟᱲᱟ ᱠᱟᱛᱮ ᱟᱞᱮ ᱵᱟᱝᱞᱮ ᱫᱟᱲᱮᱭᱟᱜᱼᱟ ᱤᱫᱤ ᱠᱟᱛᱮ ᱢᱟᱺᱡᱷᱤ ᱵᱟᱵᱟ ᱴᱷᱮᱱ ᱟᱞᱮᱞᱮ ᱟᱨᱫᱟᱥᱟ ᱡᱮ ᱵᱟᱵᱚᱱ ᱫᱟᱲᱮᱭᱟᱜ ᱠᱟᱱᱟ ᱛᱚ ᱫᱤᱠᱩ ᱫᱩᱣᱟᱹᱨ ᱢᱟᱱᱮ ᱥᱮᱱᱚᱜ ᱦᱩᱭᱩᱜ ᱠᱟᱱ ᱜᱮᱭᱟ ᱫᱤᱠᱩ ᱫᱩᱣᱟᱹᱨ ᱦᱮᱡ ᱠᱟᱛᱮ ᱟᱠᱚ ᱟᱞᱮᱞᱮ ᱢᱮᱛᱟ ᱠᱚᱣᱟ ᱡᱮ ᱢᱟᱱᱮ ᱦᱚᱸ ᱵᱟᱯᱞᱟ ᱦᱩᱭᱮᱱᱟ ᱟᱵᱚᱣᱟᱜ ᱥᱚᱢᱟᱡᱽ ᱨᱮᱱᱟᱜ ᱡᱟᱦᱟᱸ ᱜᱮ ᱢᱚᱨᱱᱟ ᱜᱚᱨᱱᱟ ᱟᱨᱵᱟᱝ ᱪᱷᱩᱛ ᱪᱷᱟᱹᱴᱭᱟᱹᱨ ᱟᱵᱚᱣᱟᱜ ᱡᱟᱦᱟᱸᱜᱮ ᱢᱮᱱᱟᱜᱼᱟ ᱚᱱᱟ ᱫᱚᱞᱮ ᱥᱟᱢᱵᱲᱟᱣ ᱠᱮᱜᱼᱟ ᱛᱚ ᱠᱷᱩᱱ ᱠᱷᱟᱨᱟᱵᱤ ᱢᱟᱱᱮ ᱦᱩᱭ ᱩᱛᱟᱹᱨᱚᱜᱼᱟ ᱮᱱᱠᱷᱟᱱ ᱫᱚ ᱤᱱᱟᱹ ᱵᱮᱲᱮ ᱫᱚ ᱛᱷᱚᱲᱟ ᱩᱱᱠᱩ ᱫᱤᱠᱩ ᱫᱩᱣᱟᱹᱨ ᱦᱚᱸ ᱥᱮᱱ ᱦᱩᱭᱩᱜ ᱠᱟᱱ ᱜᱮᱭᱟ ᱟᱨ ᱩᱱᱠᱩ ᱫᱟᱫᱟᱭᱛᱮ ᱟᱞᱮ ᱡᱟᱦᱟᱸᱜᱮ ᱦᱩᱭ ᱟᱠᱟᱱ ᱚᱱᱟ ᱠᱚᱞᱮ ᱱᱤᱯᱴᱟᱹᱣ ᱮᱫᱼᱟ

ᱦᱮᱸ ᱚᱱᱠᱟ ᱠᱟᱛᱮᱫ ᱟᱞᱮ ᱠᱟᱹᱢᱤᱞᱮ ᱪᱟᱞᱟᱣ ᱤᱫᱤᱭᱮᱜᱼᱟ ᱴᱚᱞᱟ ᱯᱟᱲᱟᱨᱮ